ᱜᱤᱫᱽᱨᱟᱹ ᱥᱚᱢᱚᱭ ᱟᱨᱠᱤ ᱱᱚᱝᱠᱟᱱ ᱯᱷᱟᱭᱤᱵᱷ ᱥᱤᱠᱥ ᱜᱟᱱ ᱨᱤᱧ ᱯᱟᱲᱦᱟᱜ ᱠᱟᱱ ᱛᱟᱦᱮᱱᱚᱜᱼᱟ ᱛᱚᱠᱷᱚᱱ ᱠᱚ ᱤᱫᱤ ᱞᱮᱫ ᱞᱮᱭᱟ ᱤᱥᱠᱩᱞ ᱠᱷᱚᱱᱟᱜ ᱦᱟᱡᱟᱨ ᱫᱩᱣᱟᱨᱤ ᱫᱟᱬᱟᱱ ᱟᱫᱚ ᱫᱟᱬᱟᱱ ᱪᱟᱞᱟᱜ ᱞᱟᱹᱜᱤᱫ ᱛᱮᱢᱟ ᱤᱧᱢᱟ ᱟᱹᱰᱤ ᱜᱮ ᱨᱟᱹᱥᱠᱟᱹᱧ ᱵᱩᱡᱷᱟᱹᱣᱟ ᱮᱠᱫᱚᱢ ᱜᱟᱹᱰᱤ ᱨᱮ ᱵᱟᱥ ᱜᱟᱹᱰᱤ ᱫᱮᱡᱚᱜ ᱥᱮ ᱴᱨᱮᱹᱱ ᱨᱮ ᱫᱮᱡᱚᱜ ᱫᱚ ᱤᱧ ᱫᱚ ᱟᱹᱰᱤ ᱜᱮ ᱨᱟᱹᱥᱠᱟᱹᱧ ᱟᱹᱭᱠᱟᱹᱣᱟ ᱚᱱᱟᱛ ᱤᱧ ᱚᱲᱟᱜ ᱨᱮᱧ ᱢᱮᱛᱟᱫ ᱠᱚᱣᱟ ᱡᱮ ᱟᱞᱮ ᱤᱥᱠᱩᱞ ᱠᱷᱚᱱᱟᱜ ᱫᱟᱬᱟᱱ ᱠᱚ ᱤᱫᱤᱭᱮᱫ ᱠᱚᱣᱟ ᱱᱤᱱᱟᱹᱜ ᱴᱟᱠᱟ ᱠᱟᱛᱮᱫ ᱞᱟᱜᱟᱜ ᱠᱟᱱᱟ ᱤᱧ ᱫᱚ ᱤᱢᱟᱹᱧ ᱯᱮ ᱛᱚ ᱟᱫᱚ ᱚᱲᱟᱜ ᱨᱮᱦᱚᱸ ᱠᱚ ᱢᱟᱱᱟᱣ ᱠᱮᱫᱟ ᱟᱫᱚ ᱠᱚ ᱮᱢᱟᱫᱤᱧᱟᱹ ᱟᱫᱚ ᱞᱮ ᱥᱮᱱ ᱱᱟ ᱟᱭᱢᱟ ᱠᱚ ᱡᱚᱛᱚ ᱠᱞᱟᱥ ᱨᱮᱱ ᱜᱟᱛᱮ ᱠᱚ ᱟᱨᱦᱚᱸ ᱪᱮᱛᱟᱱ ᱠᱞᱟᱥ ᱠᱚᱨᱮᱱ ᱦᱚᱸ ᱞᱟᱛᱟᱨ ᱠᱞᱟᱥ ᱠᱚᱨᱮᱱ ᱦᱚᱸ ᱡᱚᱛᱚ ᱜᱮᱞᱮ ᱪᱟᱞᱟᱣ ᱱᱟ ᱮᱠᱫᱚᱢ ᱢᱤᱫ ᱵᱟᱥ ᱯᱮᱨᱮᱡ ᱛᱟᱨᱯᱚᱨᱮ ᱥᱟᱶᱛᱮ ᱢᱟᱥᱴᱟᱨ ᱫᱤᱫᱤᱢᱩᱱᱤ ᱡᱚᱛᱚ ᱜᱮᱠᱚ ᱛᱟᱦᱮᱸᱠᱟᱱᱟ ᱟᱨ ᱟᱫᱚᱞᱮ ᱪᱟᱞᱟᱣ ᱱᱟ ᱦᱟᱡᱟᱨ ᱫᱩᱣᱟᱨᱤ ᱪᱟᱞᱟᱜ ᱥᱚᱢᱚᱭ ᱰᱟᱦᱟᱨ ᱨᱮ ᱟᱭᱢᱟ ᱠᱤᱪᱷᱩ ᱧᱮᱞ ᱨᱮᱱᱟᱜ ᱯᱟᱲᱟᱣ ᱱᱟ ᱡᱮᱨᱚᱠᱚᱢ ᱦᱩᱭᱩᱜ ᱠᱟᱱᱟ ᱯᱷᱟᱨᱟᱠᱠᱷᱟ ᱵᱨᱤᱡᱽ ᱯᱷᱟᱨᱟᱠᱠᱟ ᱵᱨᱤᱡᱽ ᱫᱚ ᱚᱱᱟ ᱫᱚ ᱜᱚᱝᱜᱟ ᱪᱮᱛᱟᱱ ᱨᱮ ᱢᱮᱱᱟᱜᱼᱟ ᱟᱵᱚ ᱡᱮᱴᱟ ᱯᱚᱥᱪᱤᱢ ᱵᱚᱝᱜᱚ ᱨᱮᱱᱟᱜ ᱜᱚᱝᱜᱟ ᱦᱮᱱᱟᱜ ᱛᱟᱵᱚᱱᱟ ᱚᱱᱟ ᱪᱮᱛᱟᱱ ᱨᱮ ᱚᱱᱟ ᱨᱮᱫᱚ ᱢᱤᱫ ᱥᱚ ᱫᱚᱥ ᱴᱤ ᱥᱮ ᱱᱚᱭ ᱴᱤ ᱜᱮᱹᱴ ᱦᱮᱱᱟᱜᱼᱟ ᱱᱤᱭᱟᱹ ᱜᱮ ᱟᱞᱮ ᱫᱚ ᱜᱤᱫᱽᱨᱟᱹ ᱥᱚᱢᱚᱭ ᱞᱮ ᱞᱮᱠᱷᱟ ᱤᱫᱤᱭᱮᱫᱟ ᱚᱠᱚᱭᱟᱜ ᱫᱚ ᱠᱚᱢᱚᱜᱚᱜ ᱠᱟᱱᱟ ᱚᱠᱚᱭᱟᱜ ᱫᱚ ᱰᱷᱮᱨᱚᱜ ᱠᱟᱱᱟ ᱚᱠᱚᱭ ᱫᱚᱠᱚ ᱢᱮᱱᱫᱟ ᱟᱴ ᱴᱤ ᱦᱮᱱᱟᱜᱼᱟ ᱢᱤᱫ ᱥᱚ ᱟᱴ ᱴᱤ ᱚᱠᱚᱭ ᱫᱚᱠᱚ ᱢᱮᱱᱫᱟ ᱢᱤᱫ ᱥᱚ ᱱᱚᱭ ᱴᱤ ᱱᱤᱝᱠᱟ ᱱᱤᱝᱠᱟ ᱠᱷᱮᱞᱳᱰ ᱠᱷᱮᱞᱳᱰ ᱛᱮᱜᱮ ᱡᱟᱱᱟᱞᱟ ᱠᱷᱚᱱ ᱦᱟᱱᱟ ᱱᱤᱭᱟᱹ ᱜᱟᱪᱷ ᱜᱟᱪᱷᱲᱟ ᱧᱮᱞ ᱧᱮᱥ ᱛᱮᱜᱮ ᱞᱮ ᱛᱤᱭᱟᱹᱜ ᱠᱮᱫᱟ ᱯᱨᱟᱭ ᱢᱩᱨᱥᱤᱫᱟᱵᱟᱫᱽ ᱟᱫᱚ ᱚᱱᱟ ᱥᱟᱢᱟᱝ ᱨᱮ ᱢᱤᱫᱴᱮᱱ ᱰᱟᱦᱟᱨ ᱨᱮ ᱯᱟᱲᱟᱣᱱᱟ ᱪᱟᱨᱪ ᱟᱫᱚ ᱚᱸᱰᱮ ᱪᱟᱨᱪ ᱨᱮᱠᱚ ᱯᱷᱮᱰ ᱠᱮᱫ ᱞᱮᱭᱟ ᱚᱱᱟ ᱪᱟᱨᱪ ᱞᱮ ᱫᱟᱬᱟ ᱠᱮᱫᱟ ᱧᱮᱞ ᱠᱮᱫᱟ ᱞᱮ ᱟᱨ ᱯᱟᱥᱮ ᱨᱮ ᱢᱤᱫᱴᱮᱱ ᱢᱤᱥᱚᱱ ᱛᱟᱦᱮᱸᱠᱟᱱᱟ ᱟᱫᱚ ᱚᱸᱰᱮ ᱠᱚ ᱵᱚᱞᱚ ᱠᱟᱛᱮᱫ ᱠᱚ ᱴᱤᱯᱷᱤᱱ ᱦᱚᱪᱚ ᱠᱮᱫ ᱞᱮᱭᱟ ᱴᱤᱯᱷᱤᱱ ᱵᱟᱲᱟ ᱠᱟᱛᱮᱫ ᱟᱨᱚᱞᱮ ᱥᱮᱴᱮᱨᱮᱱᱟ